ᱤᱧᱫᱚ ᱜᱤᱫᱽᱨᱟᱹ ᱨᱮᱫᱚ ᱟᱹᱰᱤ ᱠᱤᱪᱷᱩ ᱠᱷᱮᱞ ᱡᱚᱝ ᱵᱮᱱᱟᱣᱤᱧ ᱪᱮᱫ ᱞᱮᱜᱼᱟ ᱟᱨᱮᱧ ᱪᱮᱫ ᱟᱹᱜᱩ ᱟᱠᱟᱫᱟ ᱟᱨ ᱱᱤᱛᱚᱜ ᱦᱚᱸᱧ ᱦᱮᱸ ᱵᱟᱲᱟᱭ ᱜᱮᱭᱟ ᱟᱨ ᱵᱮᱱᱟᱣᱮᱫ ᱜᱮᱭᱟ ᱜᱤᱫᱽᱨᱟᱹ ᱡᱚᱠᱷᱚᱱ ᱫᱚ ᱟᱞᱮ ᱫᱚᱢᱮᱞᱮ ᱠᱷᱮᱞ ᱛᱟᱦᱮᱱᱟ ᱠᱟᱜᱚᱡᱽ ᱨᱮᱱᱟᱜ ᱰᱷᱚᱜᱟ ᱞᱮ ᱵᱮᱱᱟᱣ ᱛᱟᱦᱮᱱᱟ ᱤᱥᱠᱩᱞ ᱠᱚᱨᱮᱜ ᱫᱚᱢᱮᱞᱮ ᱠᱷᱮᱞ ᱛᱟᱦᱮᱱᱟ ᱤᱥᱠᱩᱞ ᱨᱮᱦᱚᱸ ᱫᱚᱢᱮᱞᱮ ᱜᱟᱛᱮᱜ ᱛᱟᱦᱮᱱᱟ ᱜᱟᱛᱮ ᱜᱟᱛᱮᱼᱛᱮ ᱟᱹᱰᱤ ᱠᱤᱪᱷᱩᱞᱮ ᱵᱮᱱᱟᱣ ᱛᱟᱦᱮᱱᱟ ᱠᱟᱜᱚᱡᱽ ᱠᱚᱨᱮᱱᱟᱜ ᱵᱟᱦᱟ ᱠᱚ ᱟᱨᱚ ᱮᱢᱟᱱ ᱠᱷᱮᱞ ᱡᱚᱝ ᱠᱚ ᱚᱱᱠᱟᱜᱮ ᱟᱞᱮᱞᱮ ᱠᱚᱨᱟᱣ ᱛᱟᱦᱮᱱᱟ